ᱥᱟᱨᱯᱷᱤᱝ ᱫᱚ ᱵᱷᱟᱨᱚᱛ ᱨᱮ ᱠᱩᱥᱤᱭᱟᱜ ᱠᱟᱱᱟ ᱱᱤᱭᱟᱹ ᱨᱮᱱᱟᱜ ᱠᱟᱨᱚᱱ ᱫᱚ ᱦᱩᱭᱩᱜ ᱠᱟᱱ ᱥᱩᱢᱩᱫᱨᱚ ᱨᱮ ᱡᱚᱠᱷᱚᱱ ᱯᱟᱭᱨᱟᱜ ᱟᱠᱚ ᱛᱚᱠᱷᱚᱱ ᱞᱟᱜᱟᱜ ᱟᱠᱚ ᱛᱚᱠᱷᱚᱱ ᱫᱚ ᱚᱱᱟ ᱥᱟᱨᱯᱷᱤᱝ ᱨᱮ ᱫᱮᱡ ᱠᱟᱛᱮ ᱚᱱᱟ ᱞᱟᱜᱟ ᱠᱚ ᱢᱟᱨᱠᱚᱛ ᱛᱟᱠᱚᱣᱟ ᱟᱨᱚ ᱚᱱᱟ ᱠᱷᱚᱱ ᱟᱬᱜᱚ ᱠᱟᱛᱮ ᱡᱚᱠᱷᱚᱱ ᱜᱮ ᱯᱟᱭᱨᱟᱜ ᱥᱟᱱᱟ ᱠᱚᱣᱟ ᱛᱚᱠᱷᱚᱱᱠᱚ ᱟᱲᱜᱚᱱᱟ ᱟᱨ ᱡᱚᱠᱷᱚᱱ ᱠᱚ ᱞᱟᱜᱟᱜᱼᱟ ᱛᱚᱠᱷᱚᱱ ᱫᱚ ᱚᱱᱟ ᱪᱮᱛᱟᱱ ᱨᱮᱠᱚ ᱫᱮᱡᱚᱜᱼᱟ ᱛᱚ ᱤᱧ ᱫᱚ ᱞᱟᱹᱭ ᱪᱮ ᱟᱵᱚ ᱫᱚ ᱟᱛᱳ ᱴᱚᱞᱟ ᱨᱮᱱ ᱦᱚᱲ ᱛᱚ ᱚᱱᱟ ᱠᱚᱨᱮᱱᱟᱜ ᱫᱚ ᱟᱵᱚᱫᱚ ᱩᱱᱟᱹᱜ ᱵᱟᱰᱟᱭ ᱵᱟᱹᱱᱩᱜᱼᱟ ᱛᱚ ᱟᱵᱚᱣᱟᱜ ᱫᱚ ᱡᱮᱢᱚᱱ ᱦᱩᱰᱤᱧ ᱦᱩᱰᱤᱧ ᱯᱩᱠᱷᱤᱨᱤ ᱢᱮᱱᱟᱜᱼᱟ ᱱᱟᱹᱭ ᱢᱮᱱᱟᱜᱼᱟ ᱚᱱᱟ ᱠᱚᱨᱮ ᱫᱚ ᱪᱮᱫ ᱞᱮᱠᱟ ᱛᱮ ᱚᱱᱟ ᱫᱚᱢ ᱪᱟᱞᱟᱣᱟ ᱛᱚ ᱟᱵᱚᱫᱚᱱ ᱪᱮᱠᱟᱭᱟ ᱡᱮᱢᱚᱱ ᱢᱩᱱᱜᱟᱹ ᱫᱟᱨᱮ ᱠᱚ ᱢᱟᱜ ᱠᱟᱛᱮ ᱚᱱᱟ ᱨᱚᱦᱚᱲ ᱠᱚᱜᱼᱟ ᱚᱱᱟ ᱛᱚᱞ ᱠᱟᱛᱮ ᱡᱮᱢᱚᱱ ᱟᱵᱚ ᱫᱚ ᱚᱱᱟ ᱨᱮᱱᱟᱜ ᱵᱮᱱᱟᱣ ᱟᱵᱚᱱ ᱚᱱᱟ ᱨᱮ ᱫᱮᱡ ᱠᱟᱛᱮ ᱟᱵᱚ ᱫᱚ ᱡᱚᱠᱷᱚᱱ ᱧᱮᱞ ᱠᱚᱣᱟ ᱯᱮᱥᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱛᱤᱱᱟᱹᱜ ᱯᱩᱠᱷᱤᱨᱤ ᱠᱚᱨᱮ ᱠᱚ ᱠᱷᱮᱞᱟ ᱩᱱᱠᱩ ᱡᱚᱠᱷᱚᱱ ᱞᱟᱜᱟᱜ ᱟᱠᱚ ᱛᱚᱠᱷᱚᱱ ᱫᱚ ᱚᱱᱟ ᱨᱮᱠᱚ ᱫᱮᱡᱚᱜᱼᱟ ᱟᱨᱚ ᱵᱟᱝ ᱚᱱᱟ ᱠᱷᱚᱱ ᱠᱚ ᱟᱬᱜᱚᱱᱟ ᱟᱨᱚ ᱞᱟᱜᱟᱜᱼᱟ ᱛᱚᱠᱷᱚᱱ ᱫᱚ ᱚᱱᱟ ᱨᱮᱠᱚ ᱫᱮᱡᱚᱜᱼᱟ ᱛᱚ ᱤᱧ ᱫᱩᱧ ᱞᱟᱹᱭᱟ ᱥᱟᱨᱯᱷᱤᱝ ᱫᱚ ᱢᱩᱲᱩᱫ ᱠᱷᱮᱞ ᱞᱮᱠᱟᱛᱮ ᱵᱮᱱᱟᱣ ᱞᱟᱹᱜᱤᱫ ᱫᱚ ᱱᱚᱣᱟ ᱱᱤᱭᱟᱹ ᱜᱮ ᱞᱟᱹᱠᱛᱤ ᱡᱮᱵᱚᱝ ᱥᱩᱢᱩᱫᱨᱚ ᱨᱮ ᱡᱚᱠᱷᱚᱱ ᱯᱟᱭᱨᱟᱜ ᱟᱠᱚ ᱛᱚᱠᱷᱚᱱ ᱡᱮᱢᱚᱱ ᱟᱞᱚᱠᱚ ᱩᱱᱩᱢᱚᱜᱢᱟ ᱩᱱ ᱡᱚᱠᱷᱚᱱ ᱩᱱᱩᱢ ᱩᱱᱩᱢ ᱠᱚ ᱵᱩᱡᱟ ᱛᱚᱠᱷᱚᱱ ᱫᱚ ᱚᱱᱟ ᱨᱮ ᱟᱨᱚᱠᱚ ᱫᱮᱡᱚᱜᱼᱟ ᱟᱨᱚ ᱡᱚᱠᱷᱚᱱ ᱵᱟᱝ ᱠᱚ ᱞᱟᱜᱟᱜᱼᱟ ᱛᱚᱠᱷᱚᱱ ᱫᱚ ᱟᱨᱚ ᱠᱚ ᱫᱮᱡᱚᱜᱼᱟ ᱚᱱᱟ ᱨᱮ ᱟᱨ ᱚᱱᱟ ᱛᱮᱜᱮ ᱚᱱᱟ ᱚᱱᱟ ᱛᱮ ᱫᱮᱡ ᱠᱟᱛᱮ ᱥᱟᱨᱯᱷᱤᱝ ᱨᱮ ᱫᱮᱡ ᱠᱟᱛᱮ ᱯᱟᱭᱨᱟ ᱨᱮᱱᱟᱜ ᱠᱟᱨᱚᱱ ᱱᱤᱭᱟᱹ ᱜᱮ ᱪᱮᱫ ᱥᱮ ᱚᱱᱟ ᱛᱮᱫᱚ ᱞᱟᱜᱟ ᱦᱚᱸ ᱞᱟᱜᱟᱜᱼᱟ ᱫᱮᱡ ᱠᱚᱜᱼᱟᱢ ᱟᱨ ᱥᱩᱫᱷᱩ ᱚᱱᱟ ᱛᱮ ᱰᱷᱚᱭᱞᱟᱝ ᱪᱟᱞᱟᱜᱟᱢ ᱟᱨᱚ ᱡᱚᱠᱷᱚᱱ ᱚᱰᱚᱠᱚᱜ ᱮᱢ ᱢᱮᱱᱟ ᱛᱚᱠᱷᱚᱱ ᱚᱰᱚᱠ ᱫᱟᱲᱮᱜ ᱟᱢ ᱚᱱᱟ ᱜᱮ ᱥᱩᱵᱤᱫᱟ ᱫᱚ ᱥᱟᱨᱯᱷᱤᱝ ᱨᱮᱱᱟᱜ ᱫᱚ ᱟᱨ ᱢᱟᱫ ᱠᱚᱨᱮᱱᱟᱜ ᱟᱵᱚ ᱡᱮᱢᱚᱱ ᱵᱚᱱ ᱵᱮᱱᱟᱣ ᱚᱱᱟ ᱫᱚ ᱱᱚᱝᱠᱟ ᱦᱮᱞᱠᱟᱣ ᱦᱮᱞᱠᱟᱣ ᱛᱮ ᱩᱰᱩᱠ ᱢᱮ ᱛᱚᱵᱮ ᱜᱟᱱᱤᱜ ᱵᱟᱨᱦᱮ ᱥᱮᱫᱮᱢ ᱩᱰᱩᱠᱟ ᱛᱚ ᱥᱟᱨᱯᱷᱤᱝ ᱟᱨ ᱢᱟᱫ ᱠᱚᱨᱟᱣ ᱟᱵᱚ ᱡᱟᱦᱟ ᱵᱚᱱ ᱢᱮᱱᱟ ᱚᱱᱟ ᱚᱱᱟ ᱫᱚ ᱟᱹᱰᱤ ᱜᱟᱱ ᱯᱟᱨᱴᱷᱚᱠᱚ ᱢᱮᱱᱟᱜᱼᱟ ᱡᱮᱵᱚᱝ ᱟᱨ ᱥᱩᱢᱩᱫᱨᱚ ᱠᱚᱨᱮ ᱫᱚ ᱱᱤᱭᱟᱹ ᱢᱟᱫ ᱠᱚᱫᱚ ᱵᱟᱭ ᱪᱟᱞᱟᱜ ᱢᱟᱫ ᱠᱚᱫᱚ ᱵᱟᱝ ᱠᱚ ᱯᱨᱳᱭᱳᱡᱚᱱ ᱜᱮᱭᱟ ᱪᱮᱫᱟᱜ ᱥᱮ ᱚᱸᱰᱮ ᱫᱚ ᱥᱟᱨᱯᱷᱤᱝ ᱠᱚ ᱥᱟᱨᱯᱷᱤᱝ ᱜᱮᱠᱚ ᱪᱟᱹᱞᱩᱭᱟ ᱟᱨ ᱱᱚᱣᱟ ᱠᱚᱨᱮ ᱫᱚ ᱚᱱᱟ ᱫᱚ ᱵᱟᱝ ᱪᱟᱹᱞᱩᱭ ᱜᱮᱭᱟ ᱛᱚ ᱟᱛᱳ ᱨᱮᱱᱟᱜ ᱯᱩᱠᱷᱤᱨᱤ ᱠᱚᱨᱮ ᱥᱮ ᱱᱟᱹᱭ ᱠᱚᱨᱮ ᱟᱨ ᱥᱩᱢᱩᱫᱨᱚ ᱨᱮᱫᱚ ᱟᱹᱰᱤ ᱰᱤᱯᱷᱟᱨᱮᱱᱥ ᱜᱮᱭᱟ ᱵᱟᱝ ᱥᱮ ᱵᱟᱝ ᱟᱹᱰᱤ ᱛᱚᱯᱷᱟᱛ ᱜᱮᱭᱟ ᱚᱱᱟᱛᱮᱧ ᱞᱟᱹᱭᱟ ᱟᱛᱳ ᱴᱚᱠᱟ ᱠᱚᱨᱮ ᱫᱚ ᱥᱟᱨᱯᱷ ᱥᱟᱨᱯᱷᱤᱝ ᱫᱚ ᱵᱟᱝ ᱠᱚ ᱪᱟᱞᱟᱣ ᱜᱮᱭᱟ ᱚᱱᱟ ᱫᱚ ᱥᱩᱢᱩᱫᱨᱚ ᱠᱚᱨᱮ ᱠᱚ ᱪᱟᱞᱟᱣᱟ